ᱟᱞᱮ ᱚᱲᱟᱜ ᱨᱮ ᱵᱟᱦᱟ ᱫᱟᱨᱮᱧ ᱨᱚᱦᱚᱭ ᱠᱮᱫᱟ ᱵᱮᱲᱦᱟᱭ ᱛᱮ ᱵᱟᱦᱟ ᱫᱟᱨᱮᱧ ᱨᱚᱦᱚᱭ ᱠᱮᱫᱟ ᱤᱱᱟᱹ ᱠᱟᱛᱮᱫ ᱫᱤᱱᱟᱹᱢ ᱦᱤᱞᱳᱜ ᱫᱟᱜ ᱤᱧ ᱫᱩᱞᱟᱜᱼᱟ ᱥᱮᱛᱟᱜ ᱟᱹᱭᱩᱵ ᱤᱧ ᱡᱚᱛᱚᱱᱟ ᱚᱱᱟ ᱵᱟᱦᱟ ᱫᱚ ᱵᱟᱹᱭ ᱵᱟᱹᱭ ᱛᱮ ᱞᱟᱹᱴᱩ ᱤᱫᱤᱭᱮᱱᱟ ᱚᱱᱟ ᱵᱟᱦᱟ ᱞᱟᱹᱴᱩᱭᱮᱱ ᱠᱷᱟᱡ ᱛᱟᱭᱚᱢ ᱛᱮ ᱵᱟᱦᱟᱭᱮᱱᱟ ᱫᱟᱨᱮ ᱞᱟᱹᱴᱩᱭᱮᱱ ᱠᱷᱟᱡ ᱵᱟᱦᱟᱭᱮᱱᱟ ᱵᱟᱦᱟᱭᱮᱱ ᱠᱷᱟᱡ ᱢᱚᱡᱽ ᱜᱮ ᱧᱮᱞᱚᱜᱼᱟ ᱢᱚᱡᱽ ᱜᱮ ᱚᱲᱟᱜ ᱫᱩᱣᱟᱹᱨ ᱛᱮ ᱥᱟᱡᱟᱣ ᱮᱱᱟ ᱥᱟᱡᱟᱣ ᱮᱱᱟ ᱚᱱᱟᱛᱮ ᱵᱟᱦᱟ ᱫᱚ ᱚᱲᱟᱜ ᱨᱮ ᱵᱟᱦᱟ ᱨᱚᱦᱚᱭ ᱫᱚ ᱡᱟᱹᱨᱩᱲ ᱜᱮᱭᱟ ᱵᱟᱦᱟ ᱫᱚ ᱧᱮᱞ ᱡᱚᱝ ᱢᱚᱡᱽ ᱤᱱᱟᱹ ᱛᱟᱭᱚᱢ ᱢᱮᱱᱫᱟ ᱟᱞᱮ ᱫᱚ ᱢᱤᱫᱴᱮᱱ ᱠᱷᱮᱛ ᱨᱮ ᱪᱟᱥ ᱞᱮ ᱞᱟᱜᱟᱣ ᱠᱮᱫᱟ ᱥᱚᱵᱽᱡᱤ ᱪᱟᱥ ᱞᱮ ᱞᱟᱜᱟᱣ ᱠᱮᱫᱟ ᱠᱟᱨᱞᱟ ᱵᱷᱮᱱᱰᱤ ᱢᱟᱹᱨᱤᱪ ᱢᱟᱹᱨᱤᱪ ᱡᱷᱤᱜᱟᱹ ᱡᱷᱤᱜᱟᱹ ᱠᱟᱨᱞᱟ ᱚᱱᱟ ᱠᱚᱞᱮ ᱨᱚᱦᱚᱭ ᱠᱮᱫᱟ ᱠᱷᱮᱛ ᱞᱮ ᱥᱤ ᱠᱮᱫᱟ ᱥᱤ ᱠᱟᱛᱮᱫ ᱞᱮ ᱨᱚᱦᱚᱭ ᱠᱮᱫᱟ ᱨᱚᱦᱚᱭ ᱠᱟᱛᱮᱫ ᱞᱮ ᱚᱱᱠᱟ ᱛᱮᱞᱮ ᱮᱴᱮᱫ ᱠᱮᱫᱟ ᱮᱴᱮᱫ ᱠᱟᱛᱮᱫ ᱠᱷᱩᱱᱴᱤ ᱠᱚᱞᱮ ᱵᱤᱫ ᱠᱮᱫᱟ ᱤᱱᱟᱹ ᱛᱟᱭᱚᱢ ᱞᱮ ᱮᱴᱮᱫ ᱠᱮᱫᱟ ᱮᱴᱮᱫ ᱠᱟᱛᱮᱫ ᱫᱤᱱᱟᱹᱢ ᱦᱤᱞᱳᱜ ᱚᱱᱟ ᱫᱟᱨᱮ ᱨᱮ ᱥᱚᱵᱽᱡᱤ ᱫᱟᱨᱮ ᱨᱮ ᱫᱟᱜ ᱞᱮ ᱫᱩᱞᱟᱜᱼᱟ ᱫᱟᱜ ᱫᱩᱞ ᱠᱟᱛᱮᱫ ᱚᱱᱟᱫᱚ ᱥᱮᱛᱟᱜ ᱟᱹᱭᱩᱵ ᱫᱟᱜ ᱞᱮ ᱫᱩᱞᱟᱜᱼᱟ ᱤᱱᱟᱹ ᱛᱟᱭᱚᱢ ᱞᱮ ᱯᱩ ᱠᱮᱫᱟ ᱯᱩ ᱠᱟᱛᱮᱫ ᱡᱳᱨᱟ ᱞᱮ ᱞᱟᱜᱟᱣᱟᱫᱟ ᱡᱳᱨᱟ ᱞᱟᱜᱟᱣ ᱠᱟᱛᱮᱫ ᱟᱵᱟᱨ ᱠᱚ ᱛᱤᱸᱡᱩ ᱠᱮᱫᱟ ᱛᱤᱸᱡᱩ ᱠᱚ ᱡᱚᱢᱮᱜ ᱠᱟᱱ ᱛᱟᱦᱮᱱᱟ ᱫᱟᱨᱮᱭᱮᱱ ᱠᱷᱟᱡ ᱛᱟᱭᱚᱢ ᱛᱮ ᱚᱱᱟ ᱟᱵᱟᱨ ᱛᱤᱸᱡᱩ ᱜᱚᱡᱚᱜ ᱨᱟᱱ ᱦᱚᱸᱞᱮ ᱯᱚᱪᱚᱨ ᱠᱮᱫᱟ ᱤᱱᱟᱹ ᱛᱟᱭᱚᱢ ᱢᱚᱡᱽ ᱜᱮ ᱫᱟᱨᱮᱭᱮᱱᱟ ᱫᱟᱨᱮ ᱠᱟᱛᱮᱫ ᱵᱟᱦᱟᱭᱮᱱᱟ ᱵᱟᱦᱟ ᱠᱟᱛᱮᱫ ᱡᱚᱭᱮᱱᱟ ᱡᱚ ᱠᱟᱛᱮᱫ ᱫᱚᱭ ᱡᱚᱢ ᱠᱮᱫᱟᱞᱮ ᱯᱮᱲᱟ ᱦᱚᱲ ᱠᱚᱞᱮ ᱮᱢᱟᱜ ᱠᱚᱣᱟ ᱟᱵᱟᱨ ᱵᱟᱹᱲᱛᱤᱭᱟᱜ ᱫᱚ ᱵᱟᱹᱲᱛᱤᱭᱟᱜ ᱫᱚ ᱵᱟᱡᱟᱨ ᱨᱮᱞᱮ ᱟᱠᱷᱨᱤᱧ ᱠᱮᱫᱟ ᱡᱟᱜᱮ ᱚᱱᱟ ᱛᱮᱦᱚᱸ ᱞᱮ ᱯᱚᱭᱥᱟ ᱠᱮᱫᱟ